ᱟᱵᱚ ᱥᱟᱱᱛᱟᱞ ᱥᱟᱶᱛᱟ ᱨᱮ ᱡᱚᱛᱚ ᱠᱷᱚᱱ ᱥᱚᱨᱦᱟᱭ ᱯᱚᱨᱚᱵᱽ ᱜᱮᱧ ᱠᱩᱥᱤᱭᱟᱜᱼᱟ ᱪᱮᱫᱟᱜ ᱥᱮ ᱱᱤᱭᱟᱹ ᱯᱚᱨᱚᱵᱽ ᱫᱚ ᱦᱟᱹᱛᱤ ᱥᱟᱶᱠᱚ ᱟᱹᱰᱤ ᱡᱩᱛ ᱠᱚ ᱡᱩᱨᱤᱭ ᱜᱮᱭᱟ ᱚᱱᱟ ᱛᱮᱜᱮ ᱠᱚ ᱢᱮᱛᱟᱜᱼᱟ ᱥᱟᱱᱛᱟᱞ ᱦᱟᱹᱛᱤ ᱞᱮᱠᱟᱱ ᱯᱚᱨᱚᱵᱽ ᱛᱟᱵᱚᱱ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱛᱟᱵᱚᱱ ᱟᱫᱚ ᱱᱤᱭᱟᱹ ᱥᱚᱨᱦᱟᱭ ᱯᱚᱨᱚᱵᱽ ᱫᱚ ᱢᱚᱬᱮ ᱢᱟᱦᱟ ᱛᱮᱵᱚᱱ ᱦᱟᱹᱴᱤᱧ ᱜᱮᱭᱟ ᱱᱤᱭᱟᱹ ᱢᱚᱬᱮ ᱢᱟᱦᱟ ᱫᱚ ᱦᱩᱭᱩᱜ ᱠᱟᱱᱟ ᱩᱢ ᱢᱟᱦᱟ ᱵᱚᱸᱜᱟ ᱢᱟᱦᱟ ᱥᱟᱹᱨᱫᱤ ᱢᱟᱦᱟ ᱡᱟᱞᱮ ᱢᱟᱦᱟ ᱟᱨ ᱡᱟᱡᱞᱮ ᱢᱟᱦᱟ ᱩᱢ ᱵᱚᱸᱜᱟ ᱦᱤᱞᱳ ᱫᱚ ᱥᱮ ᱡᱚᱛᱚ ᱴᱚᱞᱟ ᱨᱮᱱ ᱟᱭᱳ ᱠᱚ ᱠᱩᱲᱤ ᱠᱚ ᱵᱚᱦᱚᱜ ᱠᱚ ᱥᱟᱯᱷᱟ ᱠᱟᱛᱮᱫ ᱚᱲᱟᱜ ᱠᱚ ᱥᱟᱯᱷᱟ ᱠᱟᱛᱮᱫ ᱠᱤᱪᱨᱤᱡ ᱠᱚ ᱛᱮᱠᱮ ᱥᱟᱯᱷᱟ ᱠᱟᱛᱮᱫ ᱵᱚᱸᱜᱟᱭ ᱞᱟᱹᱜᱤᱫ ᱛᱮ ᱱᱤᱭᱟᱹ ᱠᱚ ᱥᱟᱯᱷᱟᱭ ᱫᱚ ᱦᱩᱭᱩᱜᱼᱟ ᱟᱫᱚ ᱤᱧ ᱱᱚᱝᱠᱟ ᱜᱮ ᱱᱤᱭᱟᱹ ᱢᱟᱦᱟ ᱫᱚᱞᱮ ᱯᱟᱨᱚᱢᱟ ᱫᱚᱥᱟᱨ ᱢᱟᱦᱟ ᱫᱚ ᱦᱩᱭᱩᱜ ᱠᱟᱱᱟ ᱵᱚᱸᱜᱟ ᱢᱟᱦᱟ ᱱᱤᱭᱟ ᱢᱟᱦᱟ ᱨᱮᱫᱚ ᱴᱚᱞᱟ ᱨᱮᱱ ᱡᱚᱛᱚ ᱵᱟᱵᱟ ᱠᱚ ᱛᱳᱯᱳ ᱥᱟᱯᱷᱟ ᱠᱟᱛᱮᱫ ᱱᱟᱭᱠᱮ ᱵᱟᱵᱟ ᱴᱷᱮᱱ ᱠᱚ ᱥᱮᱱᱚᱜᱼᱟ ᱟᱨ ᱱᱟᱭᱠᱮ ᱵᱟᱵᱟ ᱫᱚ ᱟᱫᱽᱣᱟ ᱪᱟᱣᱞᱮ ᱦᱩᱲᱩᱝᱼᱟ ᱚᱱᱟ ᱦᱩᱲᱩᱝ ᱯᱚᱨ ᱜᱚᱰᱮᱛ ᱦᱟᱲᱟᱢ ᱫᱚ ᱴᱚᱞᱟ ᱨᱮ ᱡᱚᱛᱚ ᱚᱲᱟᱜ ᱚᱲᱟᱜ ᱥᱮᱱ ᱠᱟᱛᱮᱫ ᱪᱟᱣᱞᱮ ᱠᱚ ᱥᱤᱢ ᱠᱚ ᱠᱚᱭ ᱩᱴᱷᱟᱹᱣ ᱠᱚᱣᱟ ᱚᱱᱟ ᱛᱟᱭᱚᱢ ᱜᱮ ᱱᱟᱭᱠᱮ ᱴᱷᱮᱱᱮ ᱥᱮᱱᱚᱜᱼᱟ ᱟᱨ ᱱᱟᱭᱠᱮ ᱦᱟᱲᱟᱮ ᱥᱟᱯᱲᱟᱣ ᱛᱟᱭᱟ ᱟᱭᱟᱜ ᱦᱟᱴᱟᱜ ᱨᱮ ᱥᱤᱸᱫᱩᱨ ᱟᱫᱽᱣᱟ ᱪᱟᱣᱞᱮ ᱢᱤᱛᱷᱤ ᱪᱷᱩᱨᱤ ᱚᱱᱟᱜᱮ ᱞᱮᱸᱜᱟ ᱛᱤᱨᱮ ᱦᱮᱨᱢᱮᱫ ᱠᱟᱛᱮᱫ ᱟᱨ ᱡᱚᱡᱚᱢ ᱛᱤ ᱨᱮ ᱞᱚᱴᱟ ᱥᱮᱯᱮᱧ ᱠᱟᱛᱮᱫ ᱡᱚᱛᱚ ᱴᱚᱞᱟ ᱨᱮᱱ ᱵᱟᱵᱟ ᱠᱚ ᱜᱚᱰᱮᱛ ᱠᱚ ᱱᱟᱭᱠᱮ ᱠᱚ ᱠᱩᱞᱦᱤ ᱢᱩᱪᱟᱹᱫ ᱠᱚ ᱥᱮᱱᱚᱜᱼᱟ ᱥᱮᱱ ᱠᱟᱛᱮᱫ ᱱᱟᱭᱠᱮ ᱵᱟᱵᱟ ᱫᱚ ᱟᱭᱟᱜ ᱵᱚᱸᱜᱟ ᱵᱚᱸᱜᱟᱭ ᱞᱟᱹᱜᱤᱫ ᱡᱟᱭᱜᱟᱭ ᱴᱷᱟᱶᱼᱟ ᱴᱷᱟᱶ ᱠᱟᱛᱮᱫ ᱡᱟᱦᱟᱸ ᱥᱟᱡᱟᱣ ᱟᱠᱟᱱ ᱚᱱᱟ ᱡᱚᱛᱚ ᱥᱟᱡᱟᱣ ᱡᱤᱱᱤᱥ ᱮ ᱵᱚᱸᱜᱟᱭᱟ ᱥᱤᱢ ᱠᱚᱭ ᱠᱩᱴᱟᱹᱢ ᱠᱚᱣᱟ ᱤᱱᱟᱹ ᱛᱟᱭᱚᱢ ᱩᱱᱠᱩ ᱥᱤᱢ ᱠᱚ ᱯᱩᱴᱩᱨ ᱠᱟᱛᱮᱫ ᱜᱮᱛ ᱠᱟᱛᱮᱫ ᱠᱚ ᱥᱚᱲᱮᱭᱟ ᱚᱱᱟ ᱥᱚᱲᱮ ᱥᱟᱹᱛ ᱠᱟᱛᱮᱫ ᱫᱚ ᱟᱹᱛᱳ ᱨᱮᱱ ᱡᱚᱛᱚ ᱦᱚᱲ ᱚᱱᱟ ᱥᱳᱲᱮ ᱦᱟᱹᱴᱤᱧ ᱠᱟᱛᱮᱫ ᱠᱚ ᱡᱚᱢᱟ ᱡᱚᱢ ᱠᱟᱛᱮᱫ ᱤᱱᱟᱹᱛᱟᱭᱚᱢ ᱟᱵᱟᱨ ᱡᱚᱛᱚ ᱥᱟᱯ ᱥᱟᱯᱲᱟᱣ ᱛᱟᱦᱮᱸ ᱠᱟᱱ ᱛᱟᱭ ᱱᱟᱭᱠᱮ ᱵᱟᱵᱟ ᱟᱜ ᱚᱱᱟ ᱠ ᱟᱵᱟᱨ ᱢᱚᱸᱡᱽ ᱛᱮ ᱡᱚᱛᱚ ᱥᱟᱵ ᱠᱟᱛᱮᱫ ᱟᱹᱛᱳ ᱨᱮᱱ ᱡᱚᱛᱚ ᱦᱚᱲ ᱱᱟᱭᱠᱮ ᱵᱟᱵᱟ ᱚᱲᱟᱜ ᱛᱮᱠᱚ ᱟᱹᱜᱩ ᱦᱚᱴᱚ ᱠᱟᱭᱟ ᱱᱚᱶᱟ ᱢᱟᱦᱟ ᱫᱚ ᱚᱱᱠᱟ ᱜᱮᱞᱮ ᱯᱟᱞᱚᱱᱟ ᱤᱱᱟᱹ ᱛᱟᱭᱚᱢ ᱢᱟᱦᱟ ᱫᱚ ᱦᱩᱭᱩᱜ ᱠᱟᱱᱟ ᱥᱟᱹᱨᱫᱤ ᱢᱟᱦᱟ ᱡᱚᱛᱚ ᱯᱮᱲᱟ ᱠᱚ ᱦᱤᱡᱩᱜ ᱟᱠᱚ ᱛᱮᱧᱟᱝ ᱠᱚ ᱵᱷᱟᱹᱜᱱᱤ ᱠᱚ ᱩᱱᱠᱩ ᱥᱟᱞᱟᱜ ᱤᱥᱤᱱ ᱵᱟᱥᱟᱝ ᱨᱟᱹᱥᱠᱟᱹᱭ ᱟᱞᱮ ᱟᱭᱩᱵ ᱞᱮᱱᱠᱷᱟᱱ ᱡᱚᱛᱚ ᱠᱩᱲᱤ ᱠᱚ ᱯᱟᱹᱧᱪᱤ ᱥᱟᱹᱲᱤ ᱠᱚᱲᱟ ᱠᱚᱫᱚ ᱯᱟᱹᱧᱪᱤ ᱯᱟᱨᱦᱟᱲ ᱫᱷᱩᱛᱤ ᱠᱚ ᱰᱮᱝᱜᱟ ᱠᱟᱛᱮᱫ ᱛᱩᱢᱫᱟᱜ ᱱᱤᱭᱮ ᱡᱚᱛᱚ ᱠᱩᱞᱦᱤ ᱥᱮᱱ ᱞᱮ ᱥᱮᱱᱚᱜᱼᱟ ᱟᱨ ᱨᱟᱹᱥᱠᱟᱹᱭ ᱟᱞᱮ ᱮᱱᱮᱡ ᱟᱞᱮ ᱱᱚᱝᱠᱟ ᱜᱮ ᱟᱞᱮᱭᱟᱜ ᱥᱚᱨᱦᱟᱭ ᱯᱚᱨᱚᱵᱽ ᱫᱚᱞᱮ ᱯᱟᱨᱚᱢ ᱜᱮᱭᱟ